ᱟᱫᱚ ᱟᱢ ᱞᱚᱜᱮ ᱵᱟᱢ ᱥᱮᱴᱮᱨ ᱠᱟᱫᱼᱟ ᱮᱱᱟᱝ ᱢᱟ ᱫᱟᱜ ᱡᱟᱹᱯᱩᱫᱛᱮ ᱩᱱᱟᱹᱜᱮ ᱦᱩᱰᱩᱨᱼᱵᱤᱡᱽᱞᱤ ᱠᱮᱫᱛᱮ ᱯᱟᱞᱮᱱ ᱵᱟᱢ ᱟᱹᱜᱩ ᱫᱟᱲᱮᱭᱟᱫᱟᱼᱟ

ᱚᱲᱟᱜ ᱜᱮ ᱚᱲᱟᱜ ᱜᱮ ᱟᱹᱜᱩᱠᱟᱜ ᱢᱮ ᱟᱨ ᱚᱲᱟᱜ ᱨᱮᱜᱮ ᱯᱩᱭᱥᱟᱹ ᱫᱚᱧ ᱮᱢᱟᱢᱟ ᱟᱨ ᱚᱲᱟᱜ ᱮᱢ ᱥᱮᱴᱮᱨ ᱠᱮᱫ ᱠᱷᱟᱱ ᱠᱤᱪᱷᱩᱜᱟᱱ ᱡᱟᱦᱟᱸᱢ ᱢᱮᱱ ᱞᱮᱫᱼᱟ ᱚᱱᱟ ᱠᱷᱚᱱ ᱠᱤᱪᱷᱩ ᱜᱟᱱ ᱰᱷᱮᱨ ᱫᱷᱟᱨᱟᱧ ᱮᱢᱟᱢᱟ